ᱦᱮᱞᱳ ᱚ ᱦᱚᱸ ᱟᱨ ᱧᱩᱛᱩᱢ ᱛᱟᱢ ᱫᱚ ᱪᱮᱫ ᱚ ᱦᱳᱭ ᱤᱧ ᱫᱚ ᱢᱮᱱᱮᱫᱼᱟ ᱟᱫᱚ ᱟᱢ ᱫᱚ ᱠᱷᱚᱱ ᱦᱟᱸᱜ ᱮᱢ ᱢᱮᱱᱮᱫᱼᱟ ᱚ ᱦᱚᱸ ᱦᱳᱭ ᱟᱨ ᱥᱮᱱ ᱦᱤᱡᱩᱜᱼᱟᱹᱧ ᱢᱤᱫ ᱫᱤᱱ ᱟᱫᱚ ᱪᱮᱫ ᱞᱮᱠᱟᱱ ᱡᱚᱢᱟᱜ ᱠᱚ ᱧᱟᱢᱚᱜᱼᱟ ᱡᱤᱞ ᱦᱟᱹᱠᱩ ᱠᱚ ᱥᱮ ᱵᱟᱨᱜᱟᱨ ᱯᱤᱡᱡᱷᱟ ᱠᱚ ᱡᱚᱛᱚᱣᱟᱜ ᱜᱮ ᱧᱟᱢᱚᱜᱼᱟ

ᱚ ᱦᱚᱸ ᱦᱳᱭ ᱟᱨ ᱦᱳᱭ ᱢᱤᱫ ᱫᱤᱱᱤᱧ ᱥᱮᱱ ᱵᱤᱰᱟᱹᱜᱼᱟ ᱪᱮᱫ ᱞᱮᱠᱟ ᱧᱟᱢᱚᱜᱼᱟ ᱡᱚᱢᱼᱧᱩ ᱚᱱᱟ ᱠᱩᱧ ᱧᱮᱞ ᱟᱹᱜᱩᱭᱟ ᱟᱨ ᱚᱸᱰᱮᱧ ᱡᱚᱢ ᱵᱤᱰᱟᱹᱣᱟ ᱟᱨ ᱠᱩᱥᱤᱭᱟᱜ ᱠᱷᱟᱹᱱᱤᱧ ᱟᱨᱦᱩᱧ ᱥᱮᱱᱚᱜᱼᱟ ᱚᱸᱰᱮ ᱟᱯᱮ ᱢᱩᱨᱢᱩ ᱦᱳᱴᱮᱞ ᱜᱮ ᱦᱩᱸ ᱦᱚᱸ ᱚ ᱦᱚᱸ ᱮᱱᱠᱷᱟᱱ ᱚᱱᱞᱟᱭᱤᱱ ᱛᱮᱞᱮ ᱚᱰᱟᱨ ᱠᱷᱟᱱ ᱚᱲᱟᱜ ᱫᱷᱟᱹᱨᱤᱡ ᱦᱚᱸᱯᱮ ᱥᱮᱴᱮᱨ ᱠᱟᱜᱼᱟ ᱚ ᱚᱲᱟᱜ ᱦᱚᱸᱯᱮ ᱥᱮᱴᱮᱨ ᱜᱮᱭᱟ ᱦᱳᱭ ᱢᱤᱫ ᱫᱤᱱ ᱞᱮ ᱥᱮᱱ ᱵᱤᱰᱟᱹᱜᱼᱟ ᱟᱨ ᱡᱩᱫᱤ ᱵᱮᱥ ᱞᱮ ᱵᱩᱡᱷᱟᱹᱣᱟ ᱮᱱᱠᱷᱟᱱ ᱚᱱᱞᱟᱭᱤᱱ ᱛᱮᱞᱮ ᱚᱰᱟᱨᱟ ᱟᱨ ᱟᱹᱜᱩ ᱥᱮᱴᱮᱨᱟᱞᱮ ᱯᱮ ᱦᱳᱭ ᱟᱨ ᱚᱸᱰᱮ ᱥᱮᱴᱮᱨᱟᱛᱮᱫ ᱜᱮ ᱟᱨ ᱡᱚᱢᱼᱧᱩᱭᱟᱞᱮ ᱵᱮᱥ ᱵᱮᱥ ᱱᱟᱦᱟᱸᱜ ᱪᱮᱫ ᱠᱚᱯᱮ ᱵᱮᱱᱟᱣᱟᱠᱟᱫᱼᱟ ᱟᱨ ᱵᱟᱠᱤ ᱠᱟᱛᱷᱟ ᱫᱚ ᱟᱨᱦᱚᱸ ᱚᱸᱰᱮ ᱥᱮᱱ ᱠᱟᱛᱮᱫ ᱜᱮ ᱱᱟᱦᱟᱜ ᱞᱟᱝ ᱨᱚᱯᱚᱲᱟ ᱦᱳᱭ ᱥᱮᱱᱚᱜᱼᱟᱹᱧ ᱦᱳᱭ ᱦᱳᱭ ᱢᱟ ᱛᱚᱵᱮ ᱤᱱᱟᱹ ᱦᱳᱭ